ᱦᱮᱞᱳ ᱤᱧ ᱢᱮᱱᱟ ᱡᱮ ᱟᱵᱚ ᱫᱚ ᱥᱟᱱᱛᱟᱲ ᱠᱚᱫᱚ ᱟᱭᱢᱟ ᱟᱹᱰᱤ ᱢᱚᱡᱽ ᱯᱟᱹᱨᱥᱤ ᱠᱟᱱ ᱛᱟᱵᱚᱱᱟ ᱟᱨ ᱵᱟᱝᱜᱟᱞᱤ ᱠᱚᱣᱟᱜ ᱯᱟᱹᱨᱥᱤ ᱫᱚ ᱟᱠᱚᱣᱟᱜ ᱯᱟᱹᱨᱥᱤ ᱠᱟᱱᱟ ᱟᱨ ᱵᱳᱰᱳ ᱠᱚᱫᱚ ᱵᱳᱰᱳ ᱯᱟᱹᱨᱥᱤ ᱛᱚ ᱟᱵᱚ ᱥᱟᱱᱛᱟᱲᱤ ᱠᱚᱫᱚ ᱢᱟᱱᱮ ᱫᱩᱲᱩᱵ ᱢᱮ ᱠᱟᱛᱷᱟ ᱫᱚ ᱟᱹᱰᱤ ᱜᱟᱹᱦᱤᱨ ᱛᱮᱵᱚᱱ ᱢᱮᱱᱟ ᱡᱮ ᱫᱩᱲᱩᱵ ᱢᱮ ᱡᱮ ᱦᱚᱲ ᱫᱚ ᱫᱩᱲᱩᱵ ᱟᱠᱟᱱᱟᱢ ᱟᱨ ᱜᱟᱹᱭ ᱠᱚᱫᱚ ᱵᱩᱨᱩᱢ ᱟᱠᱟᱱᱟᱢ ᱟᱨ ᱵᱩᱨᱩᱢ ᱟᱠᱟᱱᱟᱭ ᱟᱨ ᱢᱮᱨᱚᱢ ᱠᱚ ᱦᱚᱸ ᱵᱩᱨᱩᱢ ᱟᱠᱟᱱᱟᱭ ᱟᱨ ᱪᱮᱬᱮ ᱫᱚ ᱟᱵ ᱟᱠᱟᱱᱟᱭ ᱟᱨ ᱫᱤᱠᱩᱣᱟᱜ ᱯᱟᱹᱨᱥᱤ ᱛᱮᱫᱚ ᱡᱷᱚᱛᱚ ᱜᱮ ᱫᱩᱲᱩᱵ ᱟᱠᱟᱱᱟ ᱠᱚ ᱠᱤᱱᱛᱩ ᱱᱚᱝᱠᱟᱜᱮ ᱢᱟᱱᱮ ᱦᱚᱲᱟᱜ ᱯᱟᱹᱨᱥᱤ ᱫᱚ ᱥᱟᱹᱜᱟᱹᱭ ᱠᱚᱦᱚᱸ ᱟᱹᱰᱤ ᱜᱟᱹᱦᱤᱨ ᱜᱮᱛᱟ ᱵᱚᱱᱟ ᱛᱚ ᱦᱚᱲ ᱠᱚᱫᱚ ᱦᱟᱱᱦᱟᱨ ᱟᱭᱳ ᱫᱚ ᱢᱟᱱᱮ ᱦᱟᱱᱦᱟᱨᱤᱧ ᱠᱟᱱᱟᱭ ᱟᱨ ᱫᱤᱠᱩ ᱯᱟᱹᱨᱥᱤ ᱛᱮᱫᱚ ᱢᱟ ᱵᱚᱞᱮ ᱡᱷᱚᱛᱚ ᱜᱮ ᱢᱟ ᱟᱨ ᱫᱚ ᱚᱱᱠᱟ ᱫᱚ ᱵᱟᱵᱚᱱ ᱨᱚᱲᱟ ᱟᱫᱚ ᱱᱩᱭ ᱫᱚ ᱡᱟᱱᱟᱢ ᱟᱭᱳ ᱱᱩᱭ ᱰᱚ ᱦᱟᱱᱦᱟᱨ ᱟᱭᱳ ᱛᱚ ᱟᱹᱰᱤ ᱢᱚᱡᱽ ᱜᱟᱹᱦᱤᱨ ᱯᱟᱹᱨᱥᱤ ᱠᱟᱱ ᱛᱟᱵᱚᱱᱟ